ᱥᱤᱢ ᱜᱮᱰᱮ ᱟᱹᱥᱩᱞ ᱞᱟᱹᱜᱤᱫ ᱞᱟᱦᱟᱨᱮ ᱢᱤᱚᱫᱴᱮᱱ ᱜᱩᱫᱽᱲᱤ ᱞᱮᱠᱟ ᱥᱤᱢ ᱜᱩᱫᱽᱲᱤ ᱵᱟ ᱜᱮᱰᱮ ᱜᱩᱫᱽᱲᱤ ᱵᱮᱱᱟᱣ ᱦᱩᱭᱩᱜᱼᱟ ᱩᱱᱠᱚ ᱫᱤᱱᱨᱮ ᱯᱮ ᱴᱟᱭᱤᱢ ᱡᱚᱢᱟᱜ ᱮᱢᱟᱣᱠᱚ ᱦᱩᱭᱩᱜᱼᱟ ᱟᱨ ᱥᱮᱛᱟᱜ ᱜᱩᱫᱽᱲᱤ ᱠᱷᱚᱡ ᱩᱰᱩᱠ ᱠᱚ ᱦᱩᱭᱩᱜᱼᱟ ᱜᱚᱴᱟᱠᱚ ᱟᱹᱛᱤᱧ ᱵᱟᱲᱟᱭᱟ ᱟᱨ ᱯᱮ ᱴᱟᱭᱤᱢ ᱡᱚᱢᱟᱜ ᱮᱢᱟᱠᱚ ᱫᱟᱠᱟ ᱪᱟᱣᱞᱮ ᱟᱨ ᱠᱷᱟᱡ ᱦᱚᱭᱛᱳ

ᱟᱨ ᱜᱚᱴᱟ ᱫᱤᱱᱢᱟᱱ ᱠᱚ ᱫᱟᱬᱟ ᱵᱟᱲᱟᱭᱟ ᱡᱚᱢ ᱴᱟᱭᱤᱢ ᱴᱷᱤᱠ ᱟᱠᱚᱛᱮᱠᱚ ᱦᱤᱡᱩᱜᱼᱟ ᱟᱨ ᱩᱱᱠᱩ ᱞᱟᱹᱜᱤᱫ ᱥᱚᱱᱫᱷᱟ ᱵᱮᱞᱟ ᱢᱟᱱᱮ ᱫᱷᱤᱱᱟᱹᱱ ᱥᱮᱫ ᱫᱚ ᱵᱟᱠᱚ ᱦᱤᱡᱩᱜ ᱠᱷᱟᱡ ᱩᱱᱠᱩ ᱫᱚ ᱥᱮᱸᱫᱽᱨᱟ ᱟᱹᱜᱩᱠᱚ ᱦᱩᱭᱩᱜᱼᱟ ᱥᱮᱸᱫᱽᱨᱟ ᱟᱹᱜᱩ ᱠᱟᱛᱮᱫ ᱢᱚᱡᱽᱛᱮ ᱜᱩᱫᱽᱲᱤᱨᱮ ᱥᱟᱦᱟᱣ ᱠᱟᱠᱚ ᱦᱩᱭᱩᱜᱼᱟ ᱟᱨ ᱩᱱᱠᱩ ᱞᱟᱹᱴᱩᱧᱚᱜ ᱠᱟᱛᱮᱫ ᱩᱱᱠᱩ ᱫᱚ ᱠᱤᱪᱷᱩᱜᱟᱱ ᱫᱚ ᱢᱟᱱᱮ ᱮᱸᱜᱟ ᱥᱤᱢ ᱫᱚᱠᱚ ᱵᱤᱞᱤᱭᱟ ᱟᱨ ᱥᱟᱺᱰᱤᱫᱚ ᱩᱱᱠᱩ ᱫᱚ ᱢᱟᱱᱮ ᱞᱟᱹᱴᱩᱞᱮᱱ ᱠᱷᱟᱡ ᱩᱱᱠᱩ ᱫᱚ ᱢᱟᱱᱮ ᱵᱟᱡᱟᱨ ᱨᱮ ᱟᱹᱠᱷᱨᱤᱧ ᱠᱚ ᱦᱩᱭᱩᱜᱼᱟ ᱠᱤᱪᱷᱩᱜᱟᱱ ᱯᱩᱭᱥᱟᱹ ᱦᱤᱡᱩᱜᱼᱟ ᱚᱸᱰᱮ ᱠᱷᱚᱡ ᱟᱨ ᱵᱤᱞᱤᱭᱟᱠᱚ ᱥᱤᱢ ᱥᱤᱢ ᱦᱚᱯᱚᱱᱠᱚ ᱦᱩᱭᱩᱜᱼᱟ ᱩᱝᱠᱚ ᱟᱹᱥᱩᱞᱠᱚ ᱦᱩᱭᱩᱜᱼᱟ ᱯᱮ ᱴᱟᱭᱮᱢ ᱡᱚᱢ ᱮᱢᱟᱠᱚ ᱦᱩᱭᱩᱜᱼᱟ